ᱢᱤᱫᱴᱟᱱ ᱡᱤᱵᱽᱠᱟᱹ ᱞᱮᱠᱟᱛᱮ ᱦᱟᱹᱠᱩ ᱥᱟᱵ ᱵᱟᱵᱚᱫ ᱛᱮ ᱡᱚᱛᱚᱠᱷᱚᱱ ᱨᱤᱡᱷᱟᱹᱣᱟᱱ ᱫᱩᱨᱤᱵ ᱫᱚ ᱦᱩᱭᱩᱜ ᱠᱟᱱᱟ ᱡᱷᱟᱹᱞᱤ ᱴᱟᱯᱟ ᱴᱚᱨᱚᱰᱟᱝ ᱥᱟᱭᱨᱟ ᱟᱨ ᱦᱩᱭᱩᱜ ᱠᱟᱱᱟ ᱡᱷᱤᱢᱨᱤ ᱵᱟᱹᱲᱥᱤ ᱮᱢᱟᱱ ᱛᱮᱭᱟᱜ ᱛᱩᱞᱟᱹᱡᱚᱠᱷᱟ ᱞᱮᱠᱟᱛᱮ ᱥᱟᱫᱷᱟᱨᱚᱱ ᱮᱴᱟᱜ ᱡᱤᱵᱽᱠᱟᱹ ᱠᱷᱚᱱ ᱱᱚᱣᱟᱫᱚ ᱟᱹᱰᱤᱜᱮ ᱟᱱᱟᱴᱟ ᱪᱮᱫᱟᱜ ᱥᱮ ᱦᱟᱹᱠᱩ ᱜᱚᱡ ᱫᱚ ᱮᱢᱚᱱ ᱢᱤᱫᱴᱮᱱ ᱡᱤᱵᱽᱠᱟᱹ ᱠᱟᱱᱟ ᱡᱮ ᱱᱟᱹᱭ ᱱᱟᱞᱟ ᱜᱟᱰᱟ ᱥᱚᱰᱚᱜ ᱦᱟᱹᱠᱩ ᱜᱟᱰᱟ ᱥᱚᱰᱚᱜ ᱯᱩᱠᱷᱨᱤ ᱜᱟᱹᱰᱭᱟᱹ ᱨᱮ ᱵᱚᱞᱚ ᱠᱟᱛᱮ ᱦᱟᱹᱠᱩ ᱥᱟᱵ ᱟᱹᱰᱤᱜᱮ ᱟᱱᱟᱴᱟ ᱪᱮᱫᱟᱜ ᱥᱮ ᱱᱚᱣᱟᱫᱚ ᱟᱹᱰᱤ ᱵᱚᱛᱚᱨᱟᱱᱟᱜ ᱡᱤᱵᱽᱠᱟᱹ ᱠᱟᱱᱟ ᱮᱢᱚᱱ ᱠᱤ ᱱᱚᱣᱟ ᱡᱤᱵᱽᱠᱟᱹ ᱫᱚ ᱡᱤᱣᱤ ᱦᱚᱸ ᱪᱟᱞᱟᱣ ᱫᱟᱲᱮᱭᱟᱜᱼᱟ ᱚᱱᱟᱛᱮ ᱦᱟᱹᱠᱩ ᱥᱟᱵ ᱡᱤᱵᱽᱠᱟᱹ ᱫᱚ ᱟᱹᱰᱤ ᱢᱟᱨᱟᱝ ᱟᱱᱟᱴ ᱡᱤᱵᱽᱠᱟᱹ ᱠᱟᱱᱟ ᱮᱴᱟᱜ ᱮᱴᱟᱜ ᱡᱤᱵᱽᱠᱟᱹ ᱠᱷᱚᱱ ᱱᱚᱣᱟ ᱫᱚ ᱟᱹᱰᱤ ᱟᱱᱟᱴ ᱜᱮᱭᱟ ᱮᱴᱟᱜ ᱡᱤᱵᱽᱠᱟᱹ ᱡᱮᱢᱚᱱ ᱦᱳᱲᱳ ᱥᱟᱵ ᱦᱳᱲᱳ ᱪᱟᱥ ᱜᱩᱦᱩᱢ ᱪᱟᱥ ᱯᱟᱴ ᱪᱟᱥ ᱡᱚᱸᱰᱨᱟ ᱪᱟᱥ ᱥᱮ ᱮᱴᱟᱜ ᱮᱴᱟᱜ ᱪᱟᱥ ᱫᱚ ᱟᱹᱰᱤ ᱱᱚᱣᱟ ᱦᱟᱹᱠᱩ ᱥᱟᱵ ᱡᱤᱵᱽᱠᱟᱹ ᱠᱷᱚᱱ ᱟᱹᱰᱤ ᱥᱚᱦᱞᱮ ᱜᱮᱭᱟ ᱚᱱᱟᱛᱮ ᱦᱟᱹᱠᱩ ᱪᱟᱥ ᱪᱟᱥ ᱡᱤᱵᱽᱠᱟᱹ ᱫᱚ ᱮᱴᱟᱜ ᱡᱤᱵᱽᱠᱟᱹ ᱠᱷᱚᱱ ᱫᱚ ᱟᱹᱰᱤ ᱟᱱᱟᱴ ᱜᱮᱭᱟ